ᱦᱳᱭ ᱤᱧ ᱦᱚᱸ ᱴᱨᱮᱠᱤᱝ ᱴᱚᱴᱷᱟ ᱨᱮ ᱢᱤᱫᱴᱮᱡ ᱡᱟᱭᱜᱟᱧ ᱥᱮᱱ ᱞᱮᱱᱟ ᱡᱟᱦᱟᱸ ᱫᱚ ᱴᱟᱴᱟ ᱨᱮᱱᱟᱜ ᱵᱟᱜᱽᱵᱮᱰᱟ ᱡᱟᱭᱜᱟ ᱨᱮᱧ ᱥᱮᱱ ᱞᱮᱱ ᱛᱟᱦᱮᱸ ᱠᱟᱱᱟ ᱚᱸᱰᱮ ᱫᱚ ᱛᱟᱦᱮᱸᱫ ᱡᱮ ᱵᱟᱝᱢᱟ ᱟᱹᱰᱤᱜᱟᱱ ᱯᱞᱟᱥᱴᱤᱠ ᱠᱚ ᱥᱮ ᱰᱟᱹᱵᱩ ᱠᱚ ᱥᱮ ᱱᱚᱝᱠᱟ ᱠᱟᱪᱨᱟ ᱠᱚ ᱟᱹᱛᱷᱟᱹᱲᱤ ᱠᱚ ᱜᱤᱰᱤ ᱠᱟᱜ ᱠᱟᱱ ᱛᱟᱦᱮᱸ ᱠᱟᱱᱟ ᱟᱫᱚ ᱚᱸᱰᱮ ᱫᱚ ᱤᱧᱟᱹᱜ ᱥᱮ ᱤᱧᱟᱹᱜ ᱢᱚᱱᱮ ᱛᱤᱧ ᱵᱷᱟᱹᱵᱤᱭᱮᱜᱼᱟ ᱡᱮ ᱱᱚᱣᱟ ᱱᱚᱝᱠᱟ ᱡᱚᱵᱽᱨᱟ ᱠᱚᱠᱚ ᱜᱤᱰᱤ ᱠᱟᱜ ᱠᱟᱱᱟ ᱡᱮ ᱚᱱᱟ ᱡᱚᱵᱽᱨᱟ ᱠᱚᱫᱚ ᱟᱹᱛᱷᱟᱹᱲᱤᱭᱟᱹ ᱠᱚ ᱜᱤᱰᱤ ᱠᱟᱜ ᱠᱟᱱ ᱛᱟᱦᱮᱸ ᱠᱟᱱᱟ ᱟᱨ ᱚᱱᱮ ᱟᱭᱢᱟᱜᱟᱱ ᱱᱚᱝᱠᱟᱱ ᱯᱞᱟᱥᱴᱤᱠ ᱦᱚᱸ ᱠᱚ ᱜᱤᱰᱤ ᱠᱟᱜ ᱠᱟᱱ ᱛᱟᱦᱮᱸ ᱠᱟᱱᱟ ᱟᱨ ᱟᱹᱰᱤᱜᱟᱱ ᱱᱚᱝᱠᱟᱱ ᱰᱟᱹᱵᱩ ᱠᱚᱦᱚᱸ ᱠᱚ ᱜᱤᱰᱤ ᱠᱟᱜ ᱠᱟᱱ ᱛᱟᱦᱮᱸ ᱠᱟᱱᱟ ᱡᱟᱦᱟᱸ ᱫᱚ ᱚᱱᱟ ᱨᱳᱰ ᱠᱚᱨᱮ ᱦᱚᱸᱢ ᱧᱟᱢᱟ ᱥᱮ ᱵᱟᱝᱟ ᱚᱱᱟ ᱟᱱᱟ ᱟᱢᱟᱜ ᱛᱟᱲᱟᱢ ᱡᱚᱠᱷᱚᱡ ᱦᱚᱸ ᱡᱟᱸᱜᱟ ᱠᱚᱨᱮᱜ ᱞᱟᱴᱷᱟᱜᱼᱟ ᱟᱨ ᱚᱱᱟ ᱠᱚᱨᱮ ᱫᱚ ᱱᱩᱱᱟᱹᱝ ᱥᱟᱯᱷᱟ ᱦᱚᱸ ᱵᱟᱹᱱᱩᱜᱼᱟ ᱚᱱᱟ ᱨᱮᱫᱚ ᱡᱚᱵᱽᱨᱟ ᱛᱮᱜᱮ ᱯᱮᱨᱮᱡ ᱟᱠᱟᱱᱟ ᱟᱫᱚ ᱤᱧᱟᱹᱜ ᱢᱚᱱᱮ ᱛᱤᱧ ᱵᱷᱟᱹᱵᱤᱭᱮᱜᱼᱟ ᱡᱮ ᱢᱚᱱᱮ ᱛᱤᱧ ᱢᱮᱱᱮᱫᱼᱟ ᱱᱚᱰᱮ ᱦᱩᱱᱟᱹᱝ ᱢᱤᱫᱴᱟᱱ ᱰᱟᱥᱴᱵᱤᱱ ᱛᱟᱦᱮᱸ ᱫᱚᱨᱠᱟᱨ ᱟᱨ ᱚᱱᱟ ᱰᱟᱹᱵᱩ ᱠᱚᱥᱮ ᱯᱞᱟᱥᱴᱤᱠ ᱠᱚᱫᱚ ᱚᱱᱟ ᱰᱟᱥᱴᱵᱤᱱ ᱨᱮᱜᱮ ᱵᱚᱱ ᱜᱤᱰᱤᱭᱟ ᱟᱨ ᱚᱱᱟ ᱰᱟᱥᱴᱵᱤᱱ ᱨᱮ ᱜᱤᱰᱤ ᱠᱟᱛᱮ ᱚᱸᱰᱮ ᱫᱚ ᱟᱨ ᱢᱤᱫ ᱫᱷᱟᱨᱮ ᱨᱮ ᱫᱚᱦᱚ ᱠᱟᱛᱮ ᱚᱱᱟ ᱠᱚᱫᱚ ᱠᱚ ᱡᱩᱞ ᱠᱟᱜᱼᱟ ᱡᱮ ᱯᱞᱟᱥᱴᱤᱠ ᱥᱮ ᱵᱳᱛᱚᱞ ᱠᱚᱫᱚ ᱱᱚᱝᱠᱟ ᱫᱚ ᱵᱟᱭ ᱥᱮᱭᱟᱜᱼᱟ ᱟᱨ ᱚᱱᱟᱫᱚ ᱱᱚᱝᱠᱟ ᱵᱟᱢ ᱡᱩᱞ ᱠᱟᱜ ᱠᱷᱟᱱ ᱫᱚ ᱟᱡ ᱛᱮᱫᱚ ᱵᱟᱭ ᱥᱮᱭᱟᱜᱼᱟ ᱟᱫᱚ ᱚᱱᱟ ᱢᱮᱱᱛᱮ ᱤᱧᱫᱚ ᱤᱧᱟᱹᱜ ᱢᱚᱱᱮ ᱛᱤᱧ ᱵᱷᱟᱹᱵᱤᱭᱮᱫᱼᱟ ᱡᱮ ᱚᱸᱰᱮ ᱫᱚ ᱦᱩᱱᱟᱹᱝ ᱢᱤᱫᱴᱟᱹᱝ ᱰᱟᱥᱴᱵᱤᱱ ᱛᱟᱦᱮᱸ ᱫᱚᱨᱠᱟᱨ ᱥᱮ ᱯᱞᱟᱥᱴᱤᱠ ᱞᱟᱹᱜᱤᱫ ᱫᱚ ᱟᱞᱟᱜᱽ ᱨᱮ ᱠᱟᱪᱨᱟ ᱠᱚ ᱫᱚᱦᱚᱭᱟ ᱟᱨ ᱱᱚᱝᱠᱟ ᱡᱟᱦᱟᱸ ᱚᱸᱰᱮᱱᱟᱜ ᱚᱱᱟ ᱟᱨᱦᱚᱸ ᱡᱚᱵᱽᱨᱟ ᱠᱚ ᱢᱮᱱᱟᱜᱼᱟ ᱚᱱᱛᱮ ᱦᱚᱸ ᱟᱹᱰᱤᱜᱮ ᱚᱡᱽᱨᱟᱜᱮ ᱢᱮᱱᱟᱜᱼᱟ ᱚᱱᱛᱮ ᱫᱚ ᱱᱚᱝᱠᱟ ᱥᱟᱯᱷᱟ ᱥᱩᱛᱨᱚ ᱦᱚᱸ ᱩᱱᱟᱹᱜ ᱵᱟᱝᱠᱚ ᱫᱚᱦᱚᱭᱟ ᱟᱫᱚ ᱚᱱᱟ ᱤᱫᱤ ᱠᱟᱛᱮ ᱤᱧᱟᱹᱜ ᱢᱚᱱᱮᱨᱮ ᱩᱭᱦᱟᱹᱨ ᱦᱤᱡᱩᱜ ᱠᱟᱱᱟ ᱡᱮ ᱵᱟᱝᱟ ᱤᱧ ᱱᱚᱰᱮ ᱦᱩᱱᱟᱹᱝ ᱢᱤᱫᱴᱮᱱ ᱰᱟᱥᱴᱵᱤᱱ ᱛᱟᱦᱮᱸ ᱫᱚᱨᱠᱟᱨ ᱟᱨ ᱪᱮ ᱵᱟᱝᱟ ᱚᱸᱰᱮ ᱫᱚ ᱦᱩᱱᱟᱹᱝ ᱡᱤᱥ ᱯᱞᱟᱥᱴᱤᱠ ᱠᱚᱫᱚ ᱥᱮ ᱵᱟᱝᱟ ᱡᱩᱛᱟ ᱪᱚᱯᱯᱚᱞ ᱠᱚ ᱞᱟᱹᱜᱤᱫ ᱦᱚᱸ ᱟᱞᱟᱜᱽ ᱡᱟᱭᱜᱟ ᱛᱟᱦᱮᱸ ᱫᱚᱨᱠᱟᱨ ᱟᱨ ᱚᱸᱰᱮ ᱫᱚ ᱡᱮ ᱚᱱᱟ ᱠᱚᱫᱚ ᱢᱤᱫ ᱴᱷᱮᱱ ᱵᱚ ᱜᱤᱰᱤ ᱠᱟᱜᱼᱟ ᱡᱮ ᱮᱱᱠᱷᱟᱱ ᱫᱚ ᱟᱵᱚᱣᱟᱜ ᱱᱚᱣᱟ ᱡᱟᱦᱟᱸ ᱡᱟᱭᱜᱟ ᱠᱚᱦᱚᱸ ᱥᱟᱯᱷᱟ ᱜᱮ ᱛᱟᱦᱮᱱᱟ ᱟᱨ ᱚᱱᱟ ᱥᱟᱯᱷᱟ ᱞᱮᱱᱠᱷᱟᱱ ᱫᱚ ᱚᱸᱰᱮ ᱛᱟᱦᱮᱸ ᱵᱟᱲᱟᱭ ᱥᱮ ᱚᱱᱟ ᱠᱚᱨᱮ ᱫᱟᱬᱟᱱ ᱦᱚᱸ ᱟᱹᱰᱤ ᱱᱟᱯᱟᱭᱜᱮ ᱟᱹᱭᱠᱟᱹᱜᱼᱟ ᱟᱨ ᱚᱱᱟ ᱡᱟᱦᱟᱸ ᱠᱟᱪᱨᱟ ᱠᱚ ᱢᱮᱱᱟᱜᱼᱟ ᱚᱱᱟ ᱠᱚᱦᱚᱸ ᱥᱟᱯᱷᱟ ᱫᱚᱨᱠᱟᱨ ᱚᱱᱟ ᱠᱟᱪᱨᱟ ᱠᱚ ᱚᱸᱰᱮ ᱟᱹᱰᱤ ᱟᱹᱛᱷᱟᱹᱲᱤᱭᱟᱹ ᱠᱚ ᱜᱤᱰᱤ ᱠᱟᱜ ᱠᱟᱱ ᱛᱟᱦᱮᱸ ᱠᱟᱱᱟ ᱟᱨ ᱚᱱᱟ ᱡᱟᱦᱟᱸ ᱚᱱᱟ ᱠᱟᱪᱲᱟ ᱫᱟᱜ ᱠᱚ ᱤᱫᱤ ᱠᱟᱛᱮ ᱥᱤᱫᱷᱟᱹ ᱜᱟᱰᱟᱨᱮ ᱪᱟᱞᱟᱜ ᱠᱟᱱ ᱛᱟᱦᱮᱸ ᱠᱟᱱᱟ ᱟᱫᱚ ᱚᱱᱟ ᱱᱟᱹᱞᱤ ᱠᱚᱨᱮ ᱡᱩᱫᱤ ᱚᱱᱠᱟ ᱚᱡᱽᱨᱟ ᱫᱚ ᱵᱟᱝ ᱫᱚᱨᱠᱟᱨ ᱤᱧᱟᱹᱝ ᱢᱚᱱᱮ ᱛᱤᱧ ᱢᱮᱱ ᱮᱫᱼᱟ ᱤᱧᱫᱚ ᱦᱩᱱᱟᱹᱝ ᱚᱸᱰᱮ ᱫᱚ ᱥᱟᱯᱷᱟ ᱛᱟᱦᱮᱱ ᱫᱚᱨᱠᱟᱨ ᱟᱨ ᱚᱱᱟ ᱥᱟᱯᱷᱟ ᱞᱮᱱᱠᱷᱟᱱ ᱜᱮ ᱮᱱᱠᱷᱟᱱ ᱚᱱᱟ ᱜᱟᱰᱟ ᱨᱮᱱᱟᱜ ᱫᱟᱜ ᱫᱚ ᱩᱱᱟᱹᱜ ᱫᱚ ᱵᱟᱭ ᱚᱡᱽᱨᱟᱜᱼᱟ ᱡᱟᱦᱟᱸ ᱜᱮ ᱧᱮᱞ ᱠᱮᱜᱼᱟ ᱚᱱᱟ ᱱᱟᱹᱞᱤ ᱨᱮᱭᱟᱜ ᱫᱟᱜ ᱥᱮᱱᱚᱜ ᱠᱟᱱ ᱠᱷᱟᱹᱛᱤᱨ ᱚᱱᱟ ᱜᱟᱰᱟ ᱫᱟᱜ ᱫᱚ ᱟᱹᱰᱤ ᱡᱳᱨᱜᱮ ᱚᱡᱽᱨᱟᱜ ᱠᱟᱱ ᱛᱟᱦᱮᱸ ᱠᱟᱱᱟ ᱚᱱᱟ ᱜᱟᱰᱟ ᱨᱮᱫᱚ ᱪᱮ ᱩᱢ ᱪᱮ ᱱᱚᱝᱠᱟ ᱦᱩᱛᱩᱢ ᱪᱮ ᱫᱟᱜ ᱠᱚᱯᱮᱫ ᱦᱚᱸ ᱵᱟᱭ ᱜᱟᱱᱚᱜ ᱠᱟᱱ ᱛᱟᱦᱮᱸ ᱠᱟᱱᱟ ᱟᱫᱚ ᱚᱱᱟ ᱠᱚᱫᱚ ᱦᱩᱱᱟᱹᱝ ᱡᱮ ᱚᱱᱟ ᱱᱟᱹᱞᱤ ᱠᱚᱨᱮ ᱫᱚ ᱡᱮ ᱚᱱᱟ ᱠᱟᱪᱨᱟ ᱠᱚᱫᱚ ᱤᱭᱟᱹ ᱠᱚᱫᱚ ᱵᱟᱝᱵᱚᱱ ᱜᱤᱰᱤᱭᱟ ᱡᱮ ᱡᱟᱦᱟᱸ ᱞᱮᱠᱟ ᱚᱱᱟ ᱯᱞᱟᱥᱴᱤᱠ ᱠᱚ ᱡᱩᱫᱤ ᱚᱱᱟ ᱱᱟᱹᱞᱤ ᱨᱮᱵᱚ ᱜᱤᱰᱤᱭᱟ ᱮᱱᱠᱷᱟᱱ ᱫᱚ ᱚᱱᱟ ᱱᱟᱹᱞᱤ ᱫᱚ ᱮᱥᱮᱫᱚᱜ ᱠᱟᱱ ᱛᱟᱦᱮᱸ ᱠᱟᱱᱟ ᱟᱫᱚ ᱚᱱᱟ ᱱᱟᱹᱞᱤ ᱮᱥᱮᱫᱚᱜ ᱠᱟᱱ ᱠᱷᱟᱹᱛᱤᱨ ᱛᱮᱫᱚ ᱛᱟᱦᱮᱸᱫ ᱚᱱᱟ ᱨᱮᱱᱟᱜ ᱫᱟᱜ ᱦᱚᱸ ᱦᱟᱱᱛᱮ ᱥᱟᱯᱷᱟ ᱫᱚ ᱵᱟᱭ ᱥᱮᱱ ᱫᱟᱲᱮᱭᱟᱜ ᱠᱟᱱ ᱛᱟᱦᱮᱸ ᱠᱟᱱᱟ ᱚᱱᱟ ᱯᱞᱟᱥᱴᱤᱠ ᱠᱚ ᱥᱮ ᱰᱟᱹᱵᱩ ᱠᱚ ᱥᱮ ᱡᱩᱛᱟ ᱠᱚ ᱡᱮᱛᱮᱱᱟᱜ ᱤᱫᱤ ᱠᱟᱛᱮ ᱥᱤᱫᱷᱟᱹ ᱜᱟᱰᱟᱨᱮ ᱪᱟᱞᱟᱜ ᱠᱟᱱ ᱛᱟᱦᱮᱸ ᱠᱟᱱᱟ ᱟᱨ ᱚᱱᱟ ᱜᱟᱰᱟ ᱨᱮᱱᱟᱜ ᱫᱟᱜ ᱫᱚ ᱩᱱᱟᱹᱜ ᱚᱡᱽᱨᱟᱜ ᱠᱟᱱ ᱛᱟᱦᱮᱸ ᱠᱟᱱᱟ ᱪᱮ ᱚᱸᱰᱮ ᱢᱟᱱᱮ ᱩᱢ ᱦᱚᱸ ᱵᱟᱭ ᱜᱟᱱᱚᱜ ᱠᱟᱱ ᱛᱟᱦᱮᱸᱫ ᱟᱫᱚ ᱚᱱᱟ ᱞᱟᱹᱜᱤᱫ ᱤᱧ ᱤᱧ ᱵᱷᱟᱹᱵᱤᱭᱮᱫᱼᱟ ᱪᱮ ᱢᱚᱱᱮ ᱛᱤᱧ ᱢᱮᱱᱮᱫᱼᱟ ᱦᱩᱱᱟᱹᱝ ᱯᱞᱟᱥᱴᱤᱠ ᱠᱚ ᱞᱟᱹᱜᱤᱫ ᱫᱚ ᱢᱤᱫᱴᱟᱹᱱ ᱰᱟᱥᱴᱵᱤᱱ ᱛᱟᱦᱮᱸ ᱫᱚᱨᱠᱟᱨ ᱟᱨ ᱡᱮᱢᱚᱱ ᱛᱮ ᱚᱱᱟ ᱠᱟᱪᱨᱟ ᱠᱚᱫᱚ ᱚᱸᱰᱮ ᱜᱮᱵᱚᱱ ᱜᱤᱰᱤᱭᱢᱟ ᱟᱨ ᱚᱸᱰᱮ ᱜᱮᱵᱚᱱ ᱜᱤᱰᱤ ᱞᱮᱠᱷᱟᱱ ᱟᱵᱚᱣᱟᱜ ᱤᱭᱩᱥ ᱫᱚ ᱥᱟᱯᱷᱟ ᱜᱮ ᱛᱟᱦᱮᱱᱟ ᱟᱨ ᱚᱱᱟ ᱥᱟᱯᱷᱟ ᱜᱮ ᱛᱟᱦᱮᱱ ᱠᱷᱟᱱ ᱫᱚ ᱚᱸᱰᱮ ᱫᱚ ᱟᱵᱚ ᱟᱹᱰᱤ ᱵᱮᱥ ᱵᱚᱱ ᱵᱩᱡᱷᱟᱹᱣᱟ ᱟᱨ ᱚᱱᱟᱠᱚ ᱤᱫᱤ ᱠᱟᱛᱮ ᱟᱵᱚᱣᱟᱜ ᱫᱤᱥᱚᱢ ᱦᱚᱸ ᱪᱮ ᱫᱷᱟᱹᱨᱛᱤ ᱦᱚᱸ ᱛᱟᱵᱚᱱ ᱥᱟᱯᱷᱟ ᱥᱩᱛᱨᱚ ᱛᱟᱦᱮᱱᱟ ᱚᱱᱟ ᱞᱟᱹᱜᱤᱫ ᱢᱚᱱᱮ ᱛᱮᱫᱚᱧ ᱵᱷᱟᱹᱵᱤᱭᱟ ᱡᱮ ᱚᱸᱰᱮ ᱦᱩᱱᱟᱹᱝ ᱰᱟᱥᱴᱵᱤᱱ ᱛᱟᱦᱮᱸ ᱫᱚᱨᱠᱟᱨ ᱯᱞᱟᱥᱴᱤᱠ ᱠᱚ ᱞᱟᱹᱜᱤᱫ ᱫᱚ ᱟᱨ ᱱᱟᱹᱞᱤ ᱠᱚᱫᱚ ᱦᱩᱱᱟᱹᱝ ᱥᱟᱯᱷᱟ ᱫᱚᱨᱠᱟᱨ ᱮᱱᱠᱷᱟᱱ ᱜᱮ ᱟᱵᱚᱣᱟᱜ ᱱᱤᱭᱟᱹ ᱫᱷᱟᱹᱨᱛᱤ ᱫᱚ ᱥᱟᱯᱷᱟ ᱜᱮ ᱛᱟᱦᱮᱱᱟ